ᱠᱤᱪᱷᱩ ᱛᱷᱟᱹᱱᱤᱛ ᱵᱤᱨᱤᱫ ᱥᱮ ᱠᱟᱹᱨᱩ ᱵᱤᱨᱤᱫ ᱫᱚ ᱪᱮᱫ ᱠᱚ ᱡᱟᱦᱟᱸ ᱡᱷᱟᱲᱜᱨᱟᱢ ᱦᱚᱱᱚᱛ ᱞᱟᱹᱜᱤᱫ ᱵᱷᱮᱜᱟᱨᱟ ᱠᱤᱪᱷᱩ ᱛᱷᱟᱹᱱᱤᱛ ᱵᱤᱨᱤᱫ ᱥᱮ ᱠᱟᱹᱨᱩ ᱵᱤᱨᱤᱫ ᱢᱮᱱ ᱞᱮᱠᱷᱟᱱ ᱡᱷᱟᱲᱜᱨᱟᱢ ᱦᱚᱱᱚᱛ ᱨᱮᱫᱚ ᱧᱮᱞ ᱧᱟᱢᱚᱜᱼᱟ ᱡᱷᱟᱲᱜᱨᱟᱢ ᱡᱮᱞᱟ ᱨᱮ ᱢᱮᱱᱟᱜ ᱟᱠᱟᱫ ᱠᱚᱞᱟᱵᱚᱱᱤ ᱨᱮ ᱥᱯᱚᱧᱡᱽ ᱟᱭᱨᱚᱱ ᱠᱟᱨᱠᱷᱟᱱᱟ ᱟᱨ ᱢᱮᱱᱟᱜ ᱠᱟᱫᱟ ᱟᱨ ᱢᱤᱫᱴᱮᱱ ᱥᱤᱢᱮᱱᱴ ᱠᱟᱨᱠᱷᱟᱱᱟ ᱪᱮᱫ ᱞᱮᱠᱟᱛᱮ ᱱᱚᱣᱟ ᱵᱤᱨᱤᱫ ᱯᱷᱨᱚᱢ ᱥᱮ ᱠᱟᱹᱨᱩ ᱵᱤᱨᱤᱫ ᱫᱚ ᱯᱤᱲᱦᱤ ᱠᱷᱚᱱ ᱯᱤᱲᱦᱤ ᱛᱟᱞᱟᱛᱮ ᱩᱪᱟᱹᱲᱚᱜᱼᱟ ᱟᱨ ᱪᱮᱫ ᱞᱮᱠᱟᱛᱮ ᱩᱱᱠᱩᱣᱟᱜ ᱦᱚᱱᱚᱛ ᱨᱮ ᱞᱟᱠᱪᱟᱨ ᱱᱟᱜᱟᱢ ᱥᱚᱫᱚᱨᱚᱜᱼᱟ ᱱᱚᱣᱟ ᱢᱮᱱ ᱞᱮᱠᱷᱟᱱ ᱢᱮᱱ ᱜᱟᱱᱚᱜᱼᱟ ᱯᱤᱲᱦᱤ ᱠᱷᱚᱱ ᱯᱤᱲᱦᱤ ᱛᱟᱞᱟᱛᱮ ᱩᱪᱟᱹᱲᱚᱜ ᱨᱮᱱᱟᱜ ᱰᱟᱦᱟᱨ ᱫᱚ ᱱᱚᱣᱟᱜᱮ ᱡᱮ ᱡᱟᱦᱟᱸ ᱛᱤᱱᱟᱹᱜ ᱵᱤᱨᱤᱫ ᱠᱚ ᱢᱮᱱᱟᱜ ᱫᱚ ᱚᱱᱟ ᱠᱚ ᱦᱚᱛᱮᱫ ᱛᱮ ᱥᱟᱪᱟᱨᱦᱮᱫ ᱥᱟᱶᱛᱮ ᱢᱟᱹᱱᱢᱤ ᱠᱚ ᱟᱱᱟᱴ ᱨᱮᱠᱚ ᱯᱟᱲᱟᱜ ᱠᱟᱱᱟ ᱱᱚᱣᱟ ᱵᱤᱨᱤᱫ ᱠᱚ ᱠᱷᱚᱱ ᱥᱮ ᱠᱚᱢ ᱥᱮ ᱦᱟᱹᱯᱤᱫ ᱦᱩᱭᱩᱜᱼᱟ ᱢᱮᱱᱠᱷᱟᱱ ᱥᱟᱪᱟᱨᱦᱮᱫ ᱥᱟᱶᱛᱮ ᱢᱟᱹᱱᱢᱤ ᱦᱚᱸ ᱱᱟᱯᱟᱭ ᱵᱚᱱ ᱛᱟᱦᱮᱱᱟ ᱥᱤᱢᱮᱱᱴ ᱠᱟᱨᱠᱷᱟᱱᱟ ᱢᱮᱱᱟᱜ ᱠᱟᱫᱟ ᱟᱨ ᱥᱯᱚᱧᱡᱽ ᱠᱟᱨᱠᱷᱟᱱᱟ ᱢᱮᱱᱟᱜ ᱠᱟᱜ ᱱᱚᱰᱮ ᱠᱷᱚᱱ ᱫᱚ ᱫᱷᱩᱲᱤ ᱜᱩᱰᱟᱹ ᱠᱚ ᱟᱹᱰᱤ ᱡᱟᱹᱥᱛᱤ ᱚᱴᱟᱝ ᱚᱜᱼᱟ ᱚᱱᱟ ᱫᱷᱩᱲᱤ ᱜᱩᱰᱟᱹᱛᱮ ᱚᱱᱟ ᱠᱟᱨᱠᱷᱟᱱᱟ ᱥᱩᱨ ᱥᱩᱯᱩᱨ ᱠᱚᱨᱮ ᱡᱟᱦᱟᱸ ᱛᱤᱱᱟᱹᱜ ᱫᱟᱨᱮ ᱱᱟᱹᱲᱤ ᱠᱚ ᱢᱮᱱᱟᱜᱼᱟ ᱚᱱᱟ ᱫᱟᱨᱮ ᱱᱟᱹᱲᱤ ᱨᱮᱱᱟᱜ ᱥᱟᱠᱟᱢ ᱠᱚᱨᱮ ᱫᱷᱩᱲᱤ ᱜᱩᱰᱟᱹ ᱠᱚ ᱚᱴᱟᱝ ᱠᱟᱛᱮ ᱫᱟᱨᱮ ᱥᱟᱠᱟᱢ ᱠᱚ ᱦᱟᱹᱨᱭᱟᱹᱲ ᱠᱷᱚᱱ ᱮᱴᱟᱜ ᱨᱚᱝᱛᱮ ᱩᱪᱟᱹᱲᱚᱜᱼᱟ ᱥᱮ ᱩᱪᱟᱹᱲᱚᱜ ᱠᱟᱱᱟ ᱦᱮᱸᱫᱮᱜ ᱠᱟᱱᱟ ᱥᱮ ᱵᱟᱹᱲᱤᱡᱚᱜ ᱠᱟᱱᱟ ᱱᱚᱝᱠᱟᱛᱮ ᱦᱟᱹᱨᱭᱟᱹᱲ ᱥᱟᱪᱟᱨᱦᱮᱫ ᱟᱫ ᱪᱟᱵᱟᱜ ᱠᱟᱱᱟ ᱟᱨ ᱪᱟᱥᱼᱵᱟᱥ ᱠᱚᱨᱮ ᱦᱚᱸ ᱠᱷᱚᱛᱤ ᱧᱮᱞ ᱧᱟᱢᱚᱜ ᱠᱟᱱᱟ ᱱᱚᱣᱟ ᱠᱟᱨᱠᱷᱟᱱᱟ ᱥᱮ ᱵᱤᱨᱤᱫ ᱠᱚ ᱦᱚᱛᱮᱛᱮ ᱟᱨᱦᱚᱸ ᱢᱟᱹᱱᱢᱤ ᱠᱚᱦᱚᱸ ᱱᱚᱣᱟ ᱫᱩᱥᱚᱱ ᱠᱚᱛᱮ ᱪᱚᱨᱢᱚ ᱨᱳᱜᱽ ᱞᱮᱠᱟᱱ ᱟᱭᱢᱟ ᱨᱳᱜᱽ ᱵᱤᱦᱤᱱ ᱠᱚᱨᱮ ᱠᱚ ᱯᱟᱲᱟᱜ ᱠᱟᱱᱟ ᱱᱚᱰᱮ ᱢᱮᱱ ᱜᱟᱱᱚᱜᱼᱟ ᱞᱟᱠᱪᱟᱨ ᱟᱨ ᱱᱟᱜᱟᱢ ᱥᱟᱵ ᱨᱟᱠᱟᱵ ᱨᱮᱱᱟᱜ ᱯᱟᱱᱛᱷᱟ ᱫᱚ ᱦᱩᱭᱩᱜ ᱠᱟᱱᱟ ᱠᱷᱚᱵᱚᱨ ᱠᱟᱜᱚᱡᱽ ᱥᱮ ᱟᱨ ᱵᱟᱝ ᱥᱳᱥᱟᱞ ᱢᱤᱰᱤᱭᱟ ᱠᱚ ᱛᱟᱞᱟᱛᱮ ᱞᱟᱠᱪᱟᱨ ᱟᱨ ᱱᱟᱜᱟᱢ ᱥᱟᱵ ᱨᱟᱠᱟᱵ ᱨᱮᱱᱟᱜ ᱰᱟᱦᱟᱨ ᱫᱚ